ᱯᱷᱟᱹᱫᱽᱨᱮ ᱥᱮᱞᱮᱫ ᱤᱧ ᱥᱮᱱ ᱞᱮᱱᱟ ᱥᱟᱱᱟᱢ ᱠᱟᱜᱚᱡᱽ ᱠᱚ ᱴᱷᱤᱠ ᱜᱮ ᱛᱟᱦᱮᱸ ᱞᱮᱱᱟ ᱚᱱᱟ ᱛᱟᱭᱱᱚᱢ ᱜᱚᱰᱟ ᱦᱩᱭᱱᱟ ᱜᱳᱰᱟ ᱦᱩᱭᱩᱜ ᱚᱠᱛᱚᱨᱮ ᱟᱭᱢᱟ ᱯᱷᱟᱹᱫᱽ ᱨᱤᱱᱤᱡ ᱦᱚᱲ ᱠᱚᱠᱚ ᱛᱟᱦᱮᱸ ᱞᱮᱱᱟ ᱯᱷᱟᱹᱫᱽ ᱨᱮᱠᱚ ᱥᱮᱞᱮᱫ ᱞᱮ ᱞᱟᱹᱜᱤᱫ ᱜᱚᱰᱟ ᱨᱮᱠᱚ ᱛᱤᱸᱜᱩ ᱠᱮᱫ ᱞᱮᱭᱟ ᱛᱤᱸᱜᱩ ᱠᱟᱛᱮᱫ ᱛᱟᱭᱱᱚᱢ ᱥᱮᱱ ᱠᱚ ᱥᱟᱢᱟᱝ ᱦᱚᱪᱚ ᱠᱮᱫ ᱞᱮᱭᱟ ᱚᱱᱟ ᱛᱟᱭᱱᱚᱢ ᱟᱨᱚ ᱠᱚ ᱡᱟᱦᱟᱸ ᱥᱮᱱᱞᱮ ᱫᱟᱹᱲᱟᱜᱼᱟ ᱚᱱᱛᱮ ᱠᱚ ᱥᱟᱢᱟᱝ ᱦᱚᱪᱚ ᱠᱮᱫ ᱞᱮᱭᱟ ᱛᱟᱨᱯᱚᱨ ᱦᱩᱭᱥᱮᱞ ᱠᱚ ᱚᱨᱚᱝ ᱠᱮᱫᱟ ᱫᱟᱹᱲ ᱮᱦᱚᱵ ᱮᱱᱟ ᱫᱟᱹᱲᱟᱜ ᱠᱟᱱᱟᱞᱮ ᱥᱟᱱᱟᱢ ᱠᱚ ᱫᱟᱹᱲ ᱫᱟᱹᱲᱛᱮ ᱢᱤᱫ ᱯᱟᱸᱠ ᱦᱩᱭᱮᱱᱟ ᱮᱱ ᱨᱮᱦᱚᱸ ᱛᱟᱭᱱᱚᱢ ᱥᱮᱱ ᱦᱚᱸ ᱟᱭᱢᱟ ᱦᱚᱲ ᱢᱮᱱᱟᱜ ᱠᱚᱣᱟ ᱞᱟᱦᱟ ᱥᱮᱱ ᱦᱚᱸ ᱟᱭᱢᱟ ᱛᱟᱨᱯᱚᱨ ᱵᱟᱨ ᱯᱟᱸᱠ ᱦᱩᱭᱮᱱᱟ ᱢᱩᱪᱟᱹᱫ ᱯᱟᱠ ᱨᱮ ᱡᱚᱠᱷᱚᱱ ᱥᱮᱴᱮᱨᱚᱜ ᱚᱠᱛᱚ ᱵᱟᱨ ᱥᱮᱠᱮᱱᱰ ᱜᱟᱱ ᱵᱟᱹᱠᱤ ᱛᱟᱦᱮᱸ ᱞᱮᱱᱟ ᱥᱮᱴᱮᱨᱚᱜ ᱟᱨ ᱚᱸᱰᱮᱱᱟᱜ ᱵᱟᱵᱮᱨ ᱠᱚ ᱨᱟᱠᱟᱵ ᱠᱮᱫᱟ ᱩᱱ ᱚᱠᱛᱚ ᱨᱮ ᱵᱟᱹᱧ ᱥᱮᱞᱮᱫ ᱫᱟᱲᱮᱭᱟᱫᱟ ᱯᱷᱟᱹᱫᱽᱨᱮ ᱱᱚᱣᱟ ᱤᱧᱟᱹᱜ ᱡᱤᱭᱚᱱ ᱨᱮᱱᱟᱜ ᱯᱳᱭᱞᱳ ᱟᱹᱰᱤ ᱢᱟᱨᱟᱝ ᱚᱥᱩᱵᱤᱫᱷᱟ ᱦᱩᱭᱞᱮᱱᱟ